ᱱᱚᱰᱮ ᱵᱚᱠᱟᱨᱳ ᱨᱤᱱᱤᱡ ᱵᱤᱫᱷᱟᱭᱚᱠ ᱟᱨ ᱮᱢ ᱯᱤ ᱥᱚᱨᱯᱚᱧᱪ ᱠᱚ ᱥᱟᱞᱟᱜ ᱫᱚ ᱢᱟᱱᱮ ᱢᱟᱹᱦᱱᱟ ᱨᱮ ᱢᱤᱫ ᱵᱟᱨ ᱫᱷᱟᱣ ᱫᱚ ᱡᱳᱜᱟᱡᱳᱜᱽ ᱦᱩᱭᱩᱜ ᱜᱮᱭᱟ ᱟᱹᱰᱤ ᱫᱷᱟᱣ ᱞᱮ ᱚᱱᱠᱟ ᱜᱨᱩᱯ ᱟᱛᱮᱫ ᱞᱮ ᱪᱟᱞᱟᱣ ᱟᱠᱟᱱᱟ ᱡᱳᱜᱟᱡᱳᱜᱽ ᱵᱟᱠᱷᱨᱟ ᱟᱞᱮ ᱰᱷᱮᱨ ᱛᱮᱫ ᱫᱚ ᱱᱚᱰᱮ ᱡᱟᱦᱟᱸ ᱮᱨᱤᱭᱟ ᱨᱮᱞᱮ ᱛᱟᱦᱮᱱ ᱠᱟᱱᱟ ᱚᱸᱰᱮ ᱫᱟᱜ ᱨᱮᱱᱟᱜ ᱥᱚᱢᱚᱥᱥᱟ ᱠᱷᱟᱹᱛᱤᱨ ᱛᱮ ᱵᱤᱫᱷᱟᱭᱚᱠ ᱡᱤ ᱴᱷᱮᱱ ᱞᱮ ᱪᱟᱞᱟᱣ ᱟᱠᱟᱱ ᱛᱟᱦᱮᱸᱫ ᱡᱳᱜᱟᱡᱳᱜᱽ ᱩᱱᱤ ᱴᱷᱮᱱ ᱞᱮ ᱱᱮᱦᱚᱨ ᱠᱮᱜᱼᱟ ᱪᱮᱫ ᱵᱤᱫᱷᱟᱭᱚᱠ ᱡᱤ ᱢᱟᱱᱮ ᱟᱞᱮ ᱟᱛᱳ ᱨᱮ ᱧᱩ ᱫᱟᱜ ᱯᱨᱳᱵᱞᱮᱢ ᱟᱹᱰᱤ ᱥᱚᱠᱛᱚ ᱛᱟᱞᱮ ᱢᱮᱱᱟᱜᱼᱟ ᱱᱚᱣᱟ ᱧᱩ ᱫᱟᱜ ᱵᱟᱠᱷᱨᱟ ᱟᱞᱮ ᱢᱟᱱᱮ ᱡᱟᱦᱟᱱᱟᱜ ᱜᱮ ᱜᱚᱲᱚᱣᱟᱞᱮ ᱢᱮ ᱡᱮ ᱦᱮᱱᱰ ᱯᱟᱢᱯ ᱮᱢᱟ ᱞᱮᱢᱮ ᱥᱮ ᱱᱚᱞ ᱮᱢᱟ ᱞᱮᱢᱮ ᱵᱚᱨᱤᱝ ᱟᱞᱮ ᱢᱮ ᱫᱟᱜ ᱧᱩ ᱠᱚᱥᱴᱚ ᱟᱹᱰᱤ ᱥᱚᱠᱛᱚ ᱞᱮ ᱠᱚᱥᱴᱚᱜ ᱠᱟᱱᱟ ᱛᱚ ᱵᱤᱫᱷᱟᱭᱚᱠ ᱥᱟᱦᱮᱵᱽ ᱟᱞᱮ ᱥᱩᱨ ᱨᱮᱜᱮ ᱢᱤᱫᱴᱤᱡ ᱵᱳᱨᱤᱝ ᱟᱫ ᱞᱮᱭᱟᱭ ᱚᱱᱟ ᱵᱳᱨᱤᱝ ᱫᱟᱜ ᱢᱟᱱᱮ ᱟᱹᱰᱤ ᱯᱷᱨᱮᱥ ᱫᱟᱜ ᱠᱟᱱᱟ ᱚᱱᱟᱛᱮ ᱢᱟᱱᱮ ᱧᱩ ᱫᱟᱜ ᱠᱚ ᱡᱚᱢ ᱫᱟᱜ ᱠᱚ ᱫᱟᱠᱟ ᱫᱟᱜ ᱠᱚ ᱜᱟᱱᱚᱜ ᱠᱟᱱᱟ ᱮᱢ ᱯᱤ ᱥᱟᱶ ᱦᱚᱸᱞᱮ ᱧᱟᱯᱟᱢ ᱟᱠᱟᱱᱟ ᱩᱱᱤ ᱥᱟᱶᱛᱮᱞᱮ ᱡᱳᱜᱟᱡᱳᱜᱽ ᱠᱟᱛᱮᱫ ᱢᱤᱫᱴᱤᱡ ᱨᱳᱰ ᱞᱮ ᱯᱟᱥ ᱦᱚᱪᱚᱣ ᱟᱠᱟᱜᱼᱟ ᱯᱤ ᱥᱤ ᱥᱤ ᱨᱳᱰ ᱡᱟᱦᱟᱸ ᱛᱚ ᱢᱤᱫᱴᱤᱡ ᱟᱞᱮ ᱟᱛᱳ ᱠᱷᱚᱱᱟᱜ ᱡᱟᱦᱟᱸ ᱢᱮᱱ ᱨᱳᱰ ᱫᱷᱟᱹᱵᱤᱡ ᱠᱟᱱᱮᱠᱴᱤᱝ ᱛᱟᱭ ᱢᱮᱱᱟᱜᱼᱟ ᱵᱟᱠᱷᱟᱱ ᱫᱟᱜ ᱫᱤᱱ ᱠᱚ ᱟᱹᱰᱤ ᱡᱳᱨ ᱞᱮ ᱚᱥᱩᱵᱤᱫᱷᱟᱜ ᱛᱟᱦᱮᱸᱫ ᱥᱮ ᱨᱩᱣᱟᱹ ᱦᱟᱹᱥᱩ ᱡᱚᱦᱚᱜ ᱢᱮᱱ ᱨᱳᱰ ᱚᱰᱚᱠᱚᱜ ᱞᱟᱹᱜᱤᱫ ᱛᱮ ᱜᱟᱹᱰᱤ ᱠᱚ ᱢᱟᱱᱮ ᱦᱟᱥᱟ ᱦᱚᱨ ᱛᱟᱦᱮᱸ ᱞᱮᱱᱛᱮ ᱛᱚ ᱞᱚᱜᱚᱱ ᱵᱟᱢ ᱪᱟᱞᱟᱣ ᱫᱟᱲᱮᱭᱟᱜ ᱛᱮ ᱚᱱᱛᱮ ᱦᱚᱸ ᱡᱩᱫᱤ ᱴᱟᱭᱤᱢ ᱨᱮ ᱢᱮᱰᱤᱠᱮᱞ ᱥᱩᱵᱤᱫᱷᱟ ᱵᱟᱹᱵᱤᱱ ᱧᱟᱢ ᱠᱷᱟᱱ ᱫᱚ ᱮᱴᱠᱮᱴᱚᱬᱮ ᱟᱨᱦᱚᱸ ᱰᱷᱮᱨ ᱤᱫᱤᱜᱼᱟ ᱚᱱᱟ ᱠᱷᱟᱹᱛᱤᱨ ᱛᱮ ᱮᱢ ᱯᱤ ᱥᱟᱶ ᱛᱮᱞᱮ ᱱᱚᱣᱟ ᱨᱳᱰ ᱵᱟᱠᱷᱨᱟ ᱛᱮᱞᱮ ᱢᱟᱲᱟᱝ ᱨᱮᱜᱮ ᱮᱯᱞᱤᱠᱮᱥᱚᱱ ᱞᱮ ᱮᱢ ᱴᱷᱤᱠ ᱟᱫᱮ ᱛᱟᱦᱮᱱ ᱦᱮᱸ ᱟᱫᱚ ᱱᱚᱣᱟ ᱵᱷᱳᱴ ᱢᱟᱲᱟᱝ ᱨᱮ ᱥᱮᱠᱥᱟᱱ ᱟᱠᱟᱱ ᱛᱟᱦᱮᱸᱫ ᱯᱟᱥ ᱟᱠᱟᱱ ᱛᱟᱦᱮᱸᱫ ᱱᱤᱛᱳᱜ ᱛᱮᱫᱚ ᱨᱳᱰ ᱠᱚ ᱵᱮᱱᱟᱣ ᱟᱠᱟᱱᱟ ᱦᱤᱡᱩᱜ ᱥᱮᱱᱚᱜ ᱟᱹᱰᱤ ᱥᱚᱠᱛᱚ ᱞᱮ ᱥᱩᱵᱤᱫᱷᱟ ᱟᱠᱟᱱᱟ ᱟᱨ ᱥᱚᱨᱯᱚᱧᱪ ᱴᱷᱮᱱ ᱫᱚ ᱢᱟᱱᱮ ᱡᱟᱦᱟᱱᱟᱜ ᱜᱮ ᱠᱟᱥᱴ ᱥᱟᱨᱴᱤᱯᱷᱤᱠᱮᱴ ᱦᱩᱭᱱᱟ ᱥᱮ ᱤᱱᱠᱟᱢ ᱥᱟᱨᱴᱤᱯᱷᱤᱠᱮᱴ ᱦᱩᱭᱱᱟ ᱥᱮ ᱟᱵᱟᱥᱤᱭᱟᱹᱠᱚ ᱞᱟᱹᱜᱤᱫ ᱛᱮ ᱟᱹᱰᱤ ᱡᱳᱨᱮ ᱥᱩᱵᱤᱫᱷᱟ ᱥᱩᱵᱤᱫᱷᱟ ᱟᱠᱟᱫ ᱞᱮᱭᱟ ᱥᱚᱨᱯᱚᱧᱪ ᱟᱹᱰᱤ ᱵᱮᱥ ᱥᱚᱨᱯᱧᱪ ᱠᱟᱱᱟᱭ ᱛᱟᱞᱮ ᱡᱟᱦᱟᱸ ᱛᱤᱱ ᱡᱚᱦᱚᱜ ᱜᱮ ᱪᱟᱞᱟᱜ ᱢᱮ ᱡᱟᱦᱟᱸᱱᱟᱜ ᱥᱟᱭᱤᱱ ᱥᱟᱭᱤᱱ ᱵᱟᱠᱷᱨᱟ ᱜᱤᱫᱽᱨᱟᱹ ᱵᱟᱠᱷᱨᱟ ᱥᱤᱜᱽᱱᱮᱪᱟᱨ ᱵᱟᱠᱷᱨᱟ ᱥᱮ ᱟᱨᱦᱚᱸ ᱜᱚᱵᱷᱚᱨᱱᱢᱮᱱᱴ ᱥᱮᱫ ᱠᱷᱚᱡᱟᱜ ᱦᱤᱡᱩᱜᱼᱟ ᱡᱟᱦᱟᱸ ᱥᱠᱤᱢ ᱜᱮ ᱢᱟᱱᱮ ᱚᱲᱟᱜ ᱵᱮᱱᱟᱣ ᱨᱮᱱᱟᱜ ᱥᱠᱤᱢ ᱪᱮ ᱜᱟᱹᱰᱤ ᱨᱮᱱᱟᱜ ᱥᱮ ᱵᱟᱹᱫᱽ ᱵᱟᱹᱭᱦᱟᱹᱲ ᱞᱟᱹᱜᱤᱫ ᱫᱚ ᱚᱱᱟ ᱯᱟᱢᱯ ᱠᱷᱟᱹᱛᱤᱨ ᱠᱚᱛᱮ ᱥᱠᱤᱢ ᱦᱤᱡᱩᱜᱼᱟ ᱟᱹᱰᱤ ᱜᱟᱱ ᱥᱠᱤᱢ ᱠᱷᱟᱹᱛᱤᱨ ᱛᱮ ᱢᱟᱱᱮ ᱡᱷᱚᱛᱚ ᱢᱟ ᱵᱞᱚᱠ ᱛᱷᱨᱩ ᱛᱮ ᱥᱚᱨᱯᱚᱧᱪ ᱴᱷᱮᱱ ᱜᱮ ᱦᱤᱡᱩᱜᱼᱟ ᱜᱚᱲᱚ ᱥᱚᱯᱚᱦᱚᱫ ᱡᱷᱚᱛᱚᱜᱮ ᱮᱢᱚᱜᱼᱟ ᱱᱩᱭ ᱥᱚᱨᱚᱧᱪ ᱟᱹᱰᱤ ᱱᱟᱭ ᱜᱮ ᱱᱟᱯᱟᱭ ᱜᱮ ᱩᱱᱠᱩ ᱥᱟᱞᱟᱜ ᱜᱟᱯᱟᱞᱢᱟᱨᱟᱣ ᱦᱚᱸ ᱱᱟᱭᱜᱮ ᱱᱟᱯᱟᱭ ᱜᱮ ᱵᱮᱥ ᱦᱚᱲ ᱠᱟᱱ ᱜᱮᱭᱟ ᱠᱚ